ᱦᱮᱸ ᱦᱮᱞᱳ ᱦᱮᱸ ᱤᱧ ᱴᱤᱠᱟᱹᱵᱷᱤᱴᱟᱹ ᱠᱷᱚᱱ ᱢᱟᱭᱠᱮᱞᱤᱧ ᱢᱮᱱ ᱮᱫᱟ ᱟᱢ ᱫᱚ ᱜᱮᱥ ᱰᱮᱞᱤᱵᱷᱟᱨᱤ ᱵᱚᱭ ᱠᱟᱱᱟᱢ ᱳ ᱳ ᱛᱤᱱᱟᱹᱜ ᱠᱟᱛᱮ ᱰᱮᱞᱤᱵᱷᱟᱨᱤ ᱛᱤᱱᱟᱹᱜ ᱠᱟᱛᱮᱢ ᱦᱟᱛᱟᱣ ᱵᱟᱲᱟᱭᱮᱫᱟ ᱡᱚᱠᱷᱚᱱ ᱚᱲᱟᱜ ᱨᱮ ᱜᱮᱥ ᱯᱮ ᱟᱜᱩᱭᱮᱫᱟ ᱦᱮᱸ ᱰᱮᱞᱤᱵᱷᱟᱨᱤ ᱵᱟᱝ ᱚᱲᱟᱜ ᱨᱮ

ᱚ ᱵᱟᱹᱲᱤᱡ ᱠᱟᱱᱟ ᱡᱮᱦᱮᱛᱩ ᱵᱟᱝ ᱚ ᱦᱮᱸᱛᱚ ᱛᱚ ᱤᱧ ᱡᱩᱫᱤ ᱟᱨ ᱪᱩᱞᱦᱟᱹ ᱢᱚᱫᱽᱫᱷᱮ ᱨᱮ ᱛᱟᱨ ᱢᱚᱫᱽᱫᱷᱮ ᱨᱮ ᱪᱮᱫ ᱪᱮᱫ ᱠᱚ ᱪᱩᱞᱦᱟᱹ ᱚᱠᱟ ᱚᱠᱟ ᱠᱚ ᱪᱩᱞᱦᱟᱹ ᱢᱚᱡᱽ ᱦᱩᱭ ᱫᱟᱲᱮᱭᱟᱜᱼᱟ ᱯᱚᱸᱪᱤᱥ ᱥᱚ ᱪᱩᱞᱦᱟᱹ ᱯᱚᱸᱪᱤᱥ ᱥᱚ ᱪᱩᱞᱦᱟᱹ ᱦᱟᱛᱟᱣ ᱞᱮᱠᱷᱟᱱ ᱛᱟᱞᱚᱦᱮ ᱚᱠᱟᱴᱟᱜ ᱜᱮᱥ ᱴᱮᱝᱠ ᱦᱟᱛᱟᱣ ᱞᱮᱠᱷᱟᱱ ᱢᱚᱡᱽ ᱦᱩᱭ ᱫᱟᱲᱮ ᱠᱮᱭᱟ ᱢᱟᱱᱮ ᱛᱤᱱᱟᱹᱜ ᱠᱤᱞᱳ ᱨᱮᱱᱟᱜ ᱟᱨᱠᱤ ᱚᱱᱟᱧ ᱢᱮᱱ ᱦᱚᱪᱚᱭᱮᱫᱟ ᱡᱚᱛᱚ ᱜᱮ ᱥᱚᱢᱟᱱ ᱛᱟᱦᱮᱱ ᱠᱟᱱᱟ ᱟᱪᱪᱷᱟ ᱟᱪᱪᱷᱟ ᱟᱪᱪᱷᱟ ᱴᱷᱤᱠᱜᱮᱭᱟ ᱤᱧ ᱠᱚᱱᱯᱷᱨᱟᱢ ᱵᱟᱰᱟᱭ ᱠᱟᱛᱮ ᱫᱚᱥᱨᱟ ᱵᱟᱨ ᱦᱟᱸᱜ ᱤᱧ ᱡᱟᱱᱟᱣᱟᱢᱟ ᱴᱷᱤᱠᱜᱮᱭᱟ ᱦᱟᱛᱟᱣ ᱠᱷᱟᱱᱤᱧ ᱦᱮᱸ ᱴᱷᱤᱠᱜᱮᱭᱟ ᱛᱚᱵᱮ